ᱦᱮᱸ ᱦᱟᱹᱠᱩ ᱥᱟᱵ ᱵᱟᱠᱷᱨᱟ ᱯᱮ ᱧᱮᱞ ᱞᱮᱠᱷᱟᱱ ᱥᱮᱫᱟᱭ ᱟᱨ ᱱᱟᱦᱟᱜ ᱨᱮᱱᱟᱜ ᱵᱷᱮᱜᱟᱨ ᱟᱹᱰᱤ ᱜᱮ ᱥᱤᱧ ᱧᱤᱫᱟᱹ ᱞᱮᱠᱟ ᱵᱷᱮᱜᱟᱨ ᱦᱮᱱᱟᱜᱼᱟ ᱪᱮᱫᱟᱜ ᱵᱟᱝᱢᱟ ᱞᱟᱦᱟ ᱛᱮᱫᱚ ᱯᱩᱠᱷᱨᱤ ᱱᱟᱹᱭ ᱜᱟᱰᱟ ᱟᱨ ᱱᱚᱣᱟ ᱠᱷᱮᱛ ᱠᱚᱨᱮ ᱦᱚᱸ ᱦᱟᱹᱠᱩ ᱟᱹᱰᱤ ᱡᱟᱥᱛᱤ ᱠᱚ ᱧᱟᱢᱚᱜ ᱠᱟᱱ ᱛᱟᱦᱮᱸ ᱛᱚ ᱦᱟᱹᱠᱩ ᱥᱩᱢᱩᱝ ᱫᱚ ᱵᱟᱝᱟ ᱜᱚᱝᱜᱷᱟ ᱠᱟᱴᱠᱚᱢ ᱚᱱᱠᱟᱱ ᱟᱭᱢᱟ ᱨᱚᱠᱚᱢ ᱫᱟᱜ ᱡᱤᱭᱟᱹᱞᱤ ᱠᱚ ᱱᱮᱛᱟᱨ ᱫᱚ ᱯᱩᱠᱷᱨᱤ ᱱᱟᱹᱭ ᱜᱟᱰᱟ ᱠᱚᱨᱮ ᱠᱤᱴᱱᱟᱥᱚᱠ ᱠᱚ ᱮᱥᱯᱨᱮᱭᱟᱜ ᱠᱟᱱᱟ ᱡᱟᱦᱟᱸ ᱠᱷᱟᱹᱛᱤᱨ ᱛᱮ ᱞᱟᱹᱴᱩ ᱦᱟᱹᱠᱩ ᱥᱟᱶ ᱛᱮᱫᱚ ᱠᱟᱹᱴᱤᱡ ᱦᱟᱹᱠᱩ ᱢᱟ ᱜᱩᱡᱩᱜ ᱠᱟᱱ ᱜᱮᱭᱟ ᱠᱚ ᱟᱨ ᱱᱮᱛᱟᱨᱟᱜ ᱱᱟᱦᱟᱜ ᱡᱟᱞ ᱱᱟᱦᱟᱜ ᱡᱟᱞ ᱧᱮᱞ ᱞᱮᱠᱷᱟᱱ ᱢᱤᱫ ᱥᱟᱶ ᱛᱮ ᱞᱟᱹᱴᱩ ᱦᱟᱹᱠᱩ ᱠᱷᱟᱹᱛᱤᱨ ᱛᱮ ᱠᱟᱹᱴᱤᱡ ᱦᱟᱹᱠᱩ ᱦᱚᱸ ᱜᱷᱩᱴᱩ ᱨᱮ ᱨᱟᱠᱟᱵ ᱠᱟᱛᱮ ᱟᱫᱚ ᱩᱱᱠᱩ ᱫᱚ ᱫᱟᱜ ᱨᱮ ᱵᱟᱝ ᱠᱚ ᱵᱚᱦᱮᱞ ᱠᱟᱠᱚ ᱠᱟᱱᱟ ᱞᱟᱹᱴᱩ ᱦᱟᱹᱠᱩ ᱥᱟᱵ ᱦᱟᱛᱟᱣ ᱠᱟᱛᱮ ᱠᱟᱹᱴᱤᱡ ᱦᱟᱹᱠᱩ ᱫᱚ ᱜᱷᱩᱴᱩ ᱨᱮᱜᱮ ᱠᱚ ᱵᱟᱹᱜᱤᱭᱟᱠᱚ ᱠᱟᱱᱟ ᱚᱱᱟ ᱠᱷᱟᱹᱛᱤᱨ ᱛᱮ ᱱᱮᱛᱟᱨ ᱫᱚ ᱦᱟᱹᱠᱩ ᱦᱚᱸ ᱚᱱᱠᱟ ᱞᱮᱠᱟ ᱵᱟᱝ ᱠᱚ ᱧᱮᱞᱚᱜ ᱠᱟᱱᱟ ᱟᱨ ᱵᱤᱥᱮᱥ ᱠᱟᱛᱮ ᱦᱚᱜᱼᱚᱭ ᱱᱚᱣᱟ ᱠᱤᱴᱱᱟᱥᱚᱠ ᱨᱮᱱᱟᱜ ᱮᱞᱟᱝ ᱛᱮ ᱮᱠᱟᱞ ᱜᱮ ᱩᱱᱠᱩ ᱫᱚᱠᱚ ᱪᱟᱵᱟ ᱩᱛᱟᱹᱨᱚᱜ ᱠᱟᱱᱟ ᱟᱨ ᱦᱚᱸ ᱧᱮᱞ ᱞᱮᱠᱷᱟᱱ ᱦᱟᱹᱠᱩ ᱥᱟᱵ ᱨᱮᱱᱟᱜ ᱚᱥᱩᱵᱤᱫᱷᱟ ᱫᱚ ᱦᱩᱭᱩᱜᱼᱟ ᱱᱚᱝᱠᱟ ᱫᱟᱜ ᱡᱟᱹᱯᱩᱫ ᱞᱮᱠᱷᱟᱱ ᱟᱹᱰᱤ ᱡᱟᱹᱥᱛᱤ ᱦᱚᱭ ᱞᱮᱠᱷᱟᱱ ᱦᱩᱰᱩᱨ ᱵᱤᱡᱽᱞᱤ ᱞᱮᱠᱷᱟᱱ ᱩᱱ ᱨᱮᱦᱚᱸ ᱦᱟᱹᱠᱩ ᱥᱟᱵ ᱫᱚ ᱵᱟᱭ ᱜᱟᱱᱚᱜ ᱜᱮᱭᱟᱭ ᱟᱹᱰᱤ ᱜᱮ ᱟᱱᱟᱸᱴ ᱟᱡᱷᱟᱴ ᱨᱮ ᱟᱲᱟᱜ ᱦᱩᱭᱩᱜᱼᱟ ᱟᱨ ᱚᱱᱟ ᱠᱟᱛᱮ ᱧᱮᱞ ᱞᱮᱠᱷᱟᱱ ᱱᱮᱛᱟᱨ ᱫᱚ ᱟᱹᱰᱤ ᱜᱮ ᱵᱷᱮᱜᱟᱨ ᱟᱠᱟᱱᱟ ᱦᱟᱹᱠᱩ ᱥᱟᱵ ᱵᱟᱠᱷᱨᱟ ᱛᱮᱫᱚ